ᱤᱧᱫᱚ ᱫᱟᱬᱟᱱ ᱞᱟᱹᱜᱤᱫᱛᱮ ᱵᱤᱥᱮᱥᱠᱟᱛᱮ ᱯᱮᱲᱟᱠᱚᱣᱟᱜ ᱚᱲᱟᱜ ᱜᱮᱧ ᱠᱩᱥᱤᱭᱟᱜᱟᱹᱧ ᱡᱮᱦᱮᱛᱩ ᱯᱮᱲᱟ ᱚᱲᱟᱜᱨᱮᱫᱚ ᱟᱭᱢᱟ ᱨᱚᱠᱚᱢ ᱜᱟᱞᱢᱟᱨᱟᱣ ᱦᱩᱭᱩᱜᱼᱟ ᱫᱩᱠᱼᱥᱩᱠᱷ ᱨᱮᱭᱟᱜ ᱥᱮ ᱟᱭᱢᱟ ᱨᱚᱠᱚᱢ ᱦᱚᱲ ᱥᱚᱸᱜᱮ ᱧᱟᱯᱟᱢ ᱦᱩᱭᱩᱜᱼᱟ ᱥᱮ ᱱᱤᱭᱟᱹᱠᱚ ᱵᱟᱫᱮᱦᱚᱸ ᱡᱟᱦᱟᱸᱛᱮ ᱫᱟᱬᱟᱱ ᱥᱮ ᱵᱚᱱᱫᱷᱩᱠᱚ ᱥᱚᱸᱜᱮ ᱫᱮᱠᱷᱟᱣ ᱤᱧ ᱠᱩᱥᱤᱭᱟᱜᱼᱟ ᱩᱱᱠᱚ ᱥᱚᱸᱜᱮ ᱜᱟᱞᱢᱟᱨᱟᱣ ᱥᱮ ᱡᱟᱦᱟᱱᱟᱜ ᱠᱤᱪᱷᱩ ᱟᱞᱳᱪᱚᱱᱟ ᱢᱟᱫᱽᱫᱷᱚᱢᱛᱮ ᱠᱤᱪᱷᱩ ᱪᱮᱫᱛᱮᱭᱟᱜ ᱡᱤᱱᱤᱥ ᱟᱞᱳᱪᱚᱱᱟ ᱱᱚᱣᱟᱠᱚᱜᱮᱧ ᱠᱩᱥᱤᱭᱟᱜᱼᱟ ᱵᱟᱹᱲᱛᱤᱫᱚ ᱟᱨ ᱱᱤᱭᱟᱹ ᱵᱟᱫᱮ ᱵᱤᱫᱮᱥ ᱫᱟᱬᱟᱱ ᱠᱚᱫᱚ ᱤᱧᱫᱚ ᱟᱹᱰᱤ ᱠᱟᱡᱟᱠᱤᱧ ᱠᱩᱥᱤᱣᱟᱹᱜᱟᱹᱧ ᱵᱤᱰᱮᱥ ᱫᱟᱬᱟᱱ ᱢᱮᱱᱢᱮ ᱢᱟᱱᱮ ᱢᱤᱫ ᱫᱤᱥᱚᱢ ᱠᱷᱚᱱ ᱟᱨᱢᱤᱫ ᱫᱤᱥᱚᱢ ᱫᱟᱬᱟᱱ ᱥᱮ ᱚᱱᱟ ᱫᱤᱥᱟᱹᱢ ᱨᱮᱭᱟᱜ ᱟᱵᱚᱦᱟᱣᱟ ᱪᱮᱫᱞᱮᱠᱟ ᱥᱮ ᱚᱱᱟ ᱡᱟᱭᱜᱟᱠᱚ ᱨᱮᱱᱟᱜ ᱤᱛᱤᱦᱟᱥᱠᱚ ᱥᱮ ᱱᱟᱜᱟᱢᱠᱚ ᱪᱮᱫᱞᱮᱠᱟ ᱱᱚᱣᱟᱠᱚ ᱵᱟᱲᱟᱭ ᱠᱷᱟᱹᱛᱤᱨᱟᱜᱛᱮ ᱤᱧᱫᱚ ᱵᱟᱨᱦᱮ ᱫᱟᱬᱟᱱᱫᱚ ᱵᱟᱹᱲᱛᱤᱧᱚᱜ ᱛᱮᱜᱮᱧ ᱠᱤᱥᱤᱭᱟᱜᱼᱟ ᱥᱮ ᱚᱱᱟᱠᱚ ᱡᱟᱭᱜᱟᱨᱮᱱ ᱦᱚᱲᱟᱜ ᱢᱟᱱᱮ ᱟᱹᱨᱤᱪᱟᱹᱞᱤ ᱥᱮ ᱞᱟᱠᱪᱟᱨ ᱪᱮᱫᱞᱮᱠᱟ